ᱟᱢ ᱪᱮᱫ ᱟᱯᱱᱟᱨ ᱞᱟᱹᱜᱤᱫ ᱴᱮᱞᱤᱥᱠᱳᱯ ᱵᱮᱱᱟᱣ ᱨᱮᱭᱟᱜ ᱮᱢ ᱠᱩᱨᱩᱢᱩᱴᱩ ᱟᱠᱟᱫᱟ ᱦᱮᱸ ᱴᱮᱞᱤᱥᱠᱳᱯ ᱵᱮᱱᱟᱣ ᱞᱟᱹᱜᱤᱫ ᱛᱮ ᱟᱢᱫᱟ ᱟᱢᱫᱟ ᱨᱚᱠᱚᱢ ᱠᱩᱨᱩᱢᱩᱴᱩ ᱟᱠᱟᱫᱟ ᱡᱮᱢᱚᱱ ᱠᱤ ᱴᱮᱞᱤᱥᱠᱳᱯ ᱚᱠᱟ ᱠᱷᱟᱹᱛᱤᱨ ᱛᱮ ᱟᱵᱚ ᱪᱟᱸᱫᱚ ᱛᱟᱨᱟᱥ ᱤᱯᱤᱞ ᱚᱢᱚᱱ ᱠᱚ ᱡᱚᱛᱚᱵᱚ ᱟᱱᱫᱟᱡ ᱫᱟᱲᱮᱭᱟᱠᱚᱣᱟ ᱴᱮᱞᱤᱥᱠᱳᱯ ᱫᱟᱨᱟᱭᱛᱮ ᱚᱱᱮᱠ ᱚᱱᱮᱠ ᱡᱤᱱᱤᱥ ᱵᱚ ᱟᱵᱚ ᱵᱚ ᱩᱛᱱᱟᱹᱣ ᱫᱟᱲᱮᱭᱟᱜᱼᱟ ᱴᱮᱞᱤᱥᱠᱳᱯ ᱫᱟᱨᱟᱭᱛᱮ ᱦᱩᱭᱩᱜᱼᱟ ᱴᱮᱞᱤᱥᱠᱳᱯ ᱢᱮᱱᱛᱮ ᱫᱚ ᱱᱚᱣᱟᱜᱮ ᱡᱮ ᱡᱚᱛᱚ ᱠᱤᱪᱷᱩ ᱟᱵᱚ ᱟᱧᱡᱟᱛ ᱫᱟᱲᱮᱜᱼᱟ ᱱᱚᱣᱟᱨᱮᱭᱟᱝ ᱢᱮᱱᱫᱚ ᱴᱮᱞᱤᱥᱠᱳᱯᱜᱮ ᱫᱚᱨᱠᱟᱨᱮᱜᱼᱟ